ᱥᱟᱱᱛᱟᱲᱤ ᱯᱟᱹᱨᱥᱤ ᱫᱚ ᱟᱹᱰᱤ ᱥᱚᱨᱮᱥᱟᱱᱟᱜ ᱯᱟᱹᱨᱥᱤ ᱠᱟᱱᱟ ᱢᱤᱰᱤᱭᱟ ᱨᱮᱠᱚ ᱢᱤᱰᱤᱭᱟ ᱨᱮ ᱡᱩᱫᱤ ᱢᱤᱰᱤᱭᱟ ᱨᱮ ᱥᱟᱱᱛᱟᱲᱤ ᱛᱮ ᱟᱵᱚ ᱵᱚᱱ ᱩᱪᱷᱟᱹᱱᱚᱜᱼᱟ ᱫᱤᱥᱚᱢ ᱫᱩᱱᱭᱟᱹ ᱨᱮᱭᱟᱜ ᱠᱷᱚᱵᱚᱨ ᱥᱟᱱᱟᱢ ᱥᱟᱱᱛᱟᱲ ᱠᱚ ᱟᱹᱰᱤ ᱞᱚᱜᱚᱱ ᱛᱮᱠᱚ ᱵᱩᱡᱟ ᱚᱱᱠᱟ ᱮᱴᱠᱮᱴᱚᱬᱮ ᱨᱮᱭᱟᱝ ᱵᱮᱣᱨᱟ ᱵᱮᱣᱨᱟ ᱠᱚ ᱢᱮᱱᱠᱷᱟᱱ ᱟᱜᱟᱢ ᱨᱮᱜᱮ ᱥᱚᱱᱛᱚᱨ ᱠᱚᱜᱼᱟ ᱥᱚᱱᱛᱚᱨᱚᱜᱼᱟ ᱚᱱᱟᱛᱮ ᱥᱟᱱᱛᱟᱲᱤ ᱛᱮ ᱢᱤᱰᱤᱭᱟᱨᱮ ᱵᱮᱣᱨᱟ ᱩᱪᱷᱟᱹᱱ ᱟᱹᱰᱤ ᱞᱟᱹᱠᱛᱤᱭᱟ ᱚᱱᱟ ᱠᱚ ᱚᱱᱟᱛᱮ ᱥᱟᱱᱛᱟᱲᱤ ᱯᱟᱹᱨᱥᱤ ᱛᱮ ᱜᱤᱫᱽᱨᱟᱹ ᱠᱚ ᱚᱞᱚᱜ ᱯᱟᱲᱦᱟᱣ ᱨᱮᱱᱟᱜ ᱫᱟᱣ ᱠᱚ ᱧᱟᱢᱟ ᱤᱱᱟᱹ ᱠᱷᱟᱡ ᱫᱚ ᱥᱟᱱᱛᱟᱲ ᱜᱤᱫᱽᱨᱟᱹ ᱟᱹᱰᱤ ᱞᱚᱜᱚᱱ ᱛᱮ ᱚᱞᱚᱜ ᱠᱚ ᱪᱮᱫᱟ ᱚᱞᱚᱜ ᱚᱞᱚᱜ ᱠᱚ ᱪᱮᱫ ᱞᱮᱠᱷᱟᱱ ᱨᱮᱸᱜᱮᱡ ᱨᱟᱵᱟᱝ ᱡᱚᱛᱚ ᱟᱱᱟᱴ ᱪᱟᱵᱟᱜᱼᱟ ᱪᱟᱹᱠᱨᱤ ᱵᱟᱹᱠᱨᱤ ᱠᱚᱦᱚᱸ ᱧᱟᱢ ᱟᱠᱚ ᱟᱹᱰᱤ ᱥᱩᱞᱩᱠ ᱛᱮᱠᱚ ᱥᱩᱞᱩᱠ ᱡᱤᱭᱚᱱ ᱠᱚ ᱠᱷᱟᱱᱰᱟᱣᱟ ᱡᱤᱭᱚᱱ ᱠᱚ ᱵᱤᱛᱟᱹᱱᱟ